ᱵᱳᱞᱯᱩᱨ ᱵᱟᱡᱟᱨ ᱨᱮᱫᱚ ᱟᱭᱢᱟ ᱧᱮᱞ ᱡᱚᱝ ᱡᱟᱭᱜᱟ ᱢᱮᱱᱟᱜ ᱟᱠᱟᱫᱟ ᱡᱮᱢᱚᱱ ᱛᱟᱨᱠᱮᱥᱚᱨ ᱠᱚᱝᱠᱟᱞᱤ ᱛᱚᱞᱟ ᱯᱷᱩᱞᱚᱨᱟ ᱢᱚᱱᱫᱤᱨ ᱱᱚᱵᱚᱫᱽᱫᱤᱯ ᱮᱱᱦᱚᱸ ᱵᱳᱞᱯᱩᱨ ᱥᱟᱱᱛᱤᱱᱤᱠᱮᱛᱚᱱ ᱨᱚᱵᱤᱱᱫᱨᱚ ᱴᱷᱟᱠᱩᱨᱮ ᱵᱮᱱᱟᱣ ᱞᱮᱫᱟ ᱵᱤᱥᱥᱚ ᱵᱷᱟᱨᱚᱛᱤ ᱨᱮ ᱟᱭᱢᱟ ᱩᱛᱟᱹᱨ ᱰᱤᱯᱟᱨᱢᱮᱱᱴ ᱢᱮᱱᱟᱜ ᱟᱠᱟᱫᱟ ᱮᱱᱮᱡ ᱞᱟᱹᱜᱤᱫ ᱛᱮ ᱡᱮᱢᱚᱱ ᱯᱷᱩᱴᱵᱚᱞ ᱠᱨᱤᱠᱮᱴ ᱵᱟᱥᱠᱮᱴ ᱵᱷᱩᱞᱤᱵᱚᱞ ᱦᱩᱠᱤ ᱟᱭᱢᱟ ᱩᱛᱟᱹᱨ ᱟᱞᱮ ᱠᱚᱝᱠᱟᱞᱤ ᱛᱚᱞᱟ ᱠᱷᱚᱱ ᱫᱟᱜ ᱞᱮ ᱞᱳᱭᱟ ᱛᱟᱨᱠᱮᱥᱥᱚᱨ ᱢᱩᱱᱫᱤᱨ ᱨᱮᱞᱮ ᱫᱩᱞᱟ

ᱪᱷᱚᱴᱟ ᱥᱳᱢᱳᱭ ᱞᱮ ᱫᱩᱞᱟ ᱟᱨ ᱪᱟᱞᱟᱜ ᱪᱟᱞᱟᱜ ᱛᱮ ᱰᱟᱦᱟᱨ ᱨᱮᱦᱚᱸ ᱡᱚᱢᱟᱜ ᱯᱷᱨᱤ ᱜᱮᱠᱚ ᱮᱢᱚᱜᱼᱟ